ᱱᱚᱣᱟ ᱴᱚᱴᱷᱟ ᱨᱮ ᱥᱚᱨᱦᱟᱭ ᱫᱚ ᱢᱚᱬᱮ ᱢᱟᱦᱟ ᱜᱮᱞᱮ ᱢᱟᱱᱟᱣᱟ ᱟᱫᱚ ᱱᱚᱛᱮ ᱫᱚ ᱦᱟᱸᱜ ᱱᱚᱛᱮ ᱫᱚ ᱦᱟᱸᱜ ᱥᱮᱫᱟᱭ ᱦᱟᱲᱟᱢ ᱦᱚᱲ ᱠᱚ ᱞᱟᱹᱭ ᱞᱮᱠᱟ ᱡᱮ ᱡᱟᱦᱟᱸ ᱫᱚ ᱥᱚᱨᱦᱟᱭ ᱵᱚᱸᱜᱟ ᱨᱮ ᱦᱩᱭᱩᱜ ᱠᱟᱛᱷᱟ ᱛᱟᱦᱮᱸᱠᱟᱱ ᱟᱫᱚ ᱚᱱᱟ ᱫᱚ ᱦᱟᱸᱜ ᱠᱚ ᱛᱟᱭᱚᱢ ᱧᱚᱜ ᱠᱟᱜᱼᱟ ᱪᱮᱫᱟᱜ ᱥᱮ ᱩᱱ ᱡᱚᱠᱷᱚᱱ ᱫᱚ ᱵᱚᱞᱮ ᱢᱟᱱᱮ ᱦᱩᱲᱩ ᱦᱟᱸᱜ ᱵᱟᱝ ᱨᱟᱠᱟᱵᱚᱜᱼᱟ ᱟᱫᱚ ᱚᱱᱟ ᱤᱨ ᱦᱩᱲᱩ ᱤᱨ ᱵᱟᱝ ᱦᱩᱭ ᱦᱟᱛᱟᱲᱚᱜ ᱛᱮ ᱟᱫᱚ ᱩᱱᱠᱩ ᱜᱮᱠᱚ ᱟᱹᱰᱤ ᱥᱮᱫᱟᱭ ᱨᱮᱜᱮ ᱠᱚ ᱱᱟᱥᱮ ᱠᱚ ᱛᱟᱭᱚᱢ ᱧᱚᱜ ᱠᱟᱜᱼᱟ ᱟᱨᱠᱤ ᱥᱚᱨᱦᱟᱭ ᱫᱚ

ᱥᱚᱨᱦᱟᱭ ᱠᱚ ᱛᱟᱭᱚᱢ ᱠᱟᱜᱼᱟ ᱟᱫᱚ ᱥᱚᱨᱦᱟᱭ ᱫᱚ ᱱᱚᱸᱰᱮ ᱢᱚᱬᱮ ᱢᱟᱦᱟ ᱜᱮ ᱦᱩᱭᱩᱜᱼᱟ ᱩᱢ ᱯᱨᱚᱛᱷᱚᱢ ᱫᱚ ᱦᱟᱸᱜ ᱦᱩᱭᱩᱜ ᱠᱟᱱᱟ ᱩᱢ ᱫᱚᱥᱟᱨ ᱫᱚ ᱵᱚᱸᱜᱟ ᱥᱮ ᱫᱟᱠᱟ ᱛᱮᱥᱟᱨ ᱫᱚ ᱠᱷᱩᱱᱴᱟᱹᱣ ᱛᱟᱨᱯᱚᱨᱮ ᱡᱟᱞᱮ ᱛᱟᱨᱯᱚᱨᱮ ᱦᱟᱹᱠᱩᱼᱠᱟᱴᱠᱚᱢ ᱟᱨ ᱥᱟᱠᱨᱟᱛ ᱨᱮᱫᱚ ᱦᱟᱸᱜ ᱴᱷᱤᱠ ᱥᱟᱠᱨᱟᱛ ᱜᱮ ᱚᱱᱟ ᱫᱚ ᱥᱚᱨᱦᱟᱭ ᱨᱮᱦᱚᱸ ᱟᱫᱚᱢ ᱠᱚᱫᱚ ᱠᱚ ᱜᱟᱱ ᱫᱟ ᱚᱠᱚᱭ ᱫᱚ ᱢᱟᱱᱮ ᱚᱱᱟ ᱥᱟᱠᱨᱟᱛ ᱦᱤᱞᱟᱹᱜ ᱜᱮᱠᱚ ᱥᱟᱠᱨᱟᱛᱚᱜ ᱠᱟᱱᱟ ᱟᱫᱚ ᱦᱚᱸᱜᱼᱚ ᱱᱚᱝᱠᱟ ᱛᱮ ᱟᱞᱮ ᱫᱚ ᱥᱚᱨᱦᱟᱭ ᱦᱚᱸ ᱟᱹᱰᱤ ᱡᱟᱸᱠᱼᱡᱚᱢᱚᱠ ᱜᱮᱞᱮ ᱠᱚᱨᱟᱣᱟ ᱟᱹᱰᱤ ᱨᱟᱹᱥᱠᱟᱹ ᱛᱮᱜᱮᱞᱮ ᱠᱚᱨᱟᱣᱟ ᱪᱮᱫᱟᱜ ᱥᱮ ᱩᱱ ᱡᱚᱠᱷᱚᱱ ᱫᱚ ᱦᱩᱲᱩ ᱠᱚᱦᱚᱸ ᱡᱚᱛᱚ ᱞᱮ ᱤᱨ ᱨᱟᱠᱟᱵᱟ ᱫᱟᱞᱟᱞᱮ ᱵᱚᱭᱦᱟ ᱢᱤᱥᱤ ᱟᱹᱰᱤ ᱨᱟᱹᱥᱠᱟᱹ ᱛᱮ ᱟᱹᱰᱤ ᱢᱚᱡᱽ ᱫᱤᱱ ᱨᱮᱞᱮ ᱥᱚᱨᱦᱟᱭᱟ ᱵᱤᱥᱮᱥ ᱠᱚᱨᱮ ᱫᱚ ᱢᱟᱜᱽ ᱠᱩᱱᱟᱹᱢᱤ ᱥᱮᱫ ᱜᱮᱞᱮ ᱠᱚ ᱞᱟᱹᱭ ᱠᱟᱜ ᱞᱮᱭᱟ ᱥᱮᱠᱚ ᱴᱟᱨᱜᱮᱴ ᱠᱟᱜ ᱞᱮᱭᱟ ᱟᱫᱚ ᱡᱟᱦᱟᱸ ᱫᱚ ᱥᱚᱨᱦᱟᱭ ᱫᱚ ᱵᱟᱝᱠᱷᱟᱱ ᱫᱚ ᱮᱱᱛᱮᱫ ᱥᱚᱨᱦᱟᱭ ᱵᱚᱸᱜᱟ ᱨᱮᱭᱟᱜ ᱠᱟᱱᱟ ᱟᱫᱚ ᱱᱚᱛᱮ ᱫᱚ ᱢᱟᱜᱽ ᱠᱩᱱᱟᱹᱢᱤ ᱥᱮᱫ ᱦᱩᱭᱱᱟ ᱩᱱ ᱡᱚᱠᱷᱟᱱ ᱫᱚ ᱟᱹᱰᱤ ᱨᱮᱸᱜᱮᱡ ᱟᱫᱚᱢ ᱫᱚᱠᱚ ᱛᱟᱦᱮᱱ ᱛᱮ ᱟᱫᱚ ᱚᱱᱟᱛᱮ ᱥᱚᱨᱦᱟᱭ ᱠᱚᱫᱚ ᱟᱹᱰᱤ ᱱᱟᱯᱟᱭ ᱛᱮᱞᱮ ᱠᱚᱨᱟᱣᱟ ᱟᱨ ᱢᱚᱬᱮ ᱢᱟᱦᱟ ᱜᱮᱞᱮ ᱠᱚᱨᱟᱣᱟ ᱟᱹᱰᱤ ᱨᱟᱹᱥᱠᱟᱹ ᱛᱮᱜᱮ ᱞᱮ ᱠᱚᱨᱟᱣᱟ ᱟᱨᱠᱤ